ᱥᱟᱱᱛᱟᱞ ᱥᱚᱢᱟᱡᱽ ᱨᱮᱭᱟᱜ ᱴᱨᱮᱰᱤᱥᱮᱱ ᱴᱷᱤᱠᱟᱹᱭ ᱫᱚᱦᱚᱭ ᱞᱟᱹᱜᱤᱫᱼᱛᱮ ᱱᱮᱛᱟᱨ ᱠᱷᱚᱱᱟᱜ ᱠᱟᱹᱴᱤᱡ ᱠᱟᱹᱴᱤᱡ ᱜᱤᱫᱽᱨᱟᱹ ᱠᱚ ᱠᱚ ᱡᱟᱦᱟᱱᱟᱜ ᱵᱚᱱ ᱞᱟᱹᱭᱟᱠᱚᱣᱟ ᱛᱚᱵᱮ ᱮᱱᱟᱝ ᱜᱮᱠᱚ ᱪᱮᱫᱚᱜᱼᱟ ᱡᱟᱦᱟᱸᱞᱮᱠᱟ ᱵᱚᱸᱜᱟᱜᱼᱨᱮ ᱵᱩᱨᱩᱜᱼᱨᱮ ᱪᱷᱩᱛ ᱨᱮ ᱪᱷᱟᱹᱴᱤᱭᱟᱹᱨ ᱨᱮ ᱨᱮ ᱥᱮ ᱵᱟᱦᱟᱨᱮ ᱥᱚᱦᱚᱨᱟᱭ ᱨᱮ ᱚᱱᱟᱵᱚᱱ ᱴᱷᱤᱠᱟᱹ ᱦᱚᱪᱚ ᱠᱚᱣᱟ ᱛᱚᱵᱮᱜᱮ ᱟᱵᱚᱣᱟᱜ ᱴᱨᱮᱰᱤᱥᱚᱱᱟᱞ ᱤᱭᱟᱹ ᱫᱚᱠᱚ ᱡᱚᱜᱟᱣ ᱡᱚᱛᱚᱱ ᱫᱚᱦᱚᱭᱟ